ᱦᱮᱞᱳ ᱦᱮᱸ ᱤᱧ ᱫᱚ ᱥᱩᱱᱤᱛᱟᱧ ᱞᱟᱹᱭᱮᱜᱼᱟ ᱢᱮᱱᱫᱟᱹᱧ ᱟᱢᱟᱜ ᱫᱚᱠᱟᱱ ᱡᱷᱤᱡᱜᱮᱭᱟ ᱚᱸᱻ ᱪᱮᱫ ᱪᱮᱫ ᱢᱳᱵᱟᱭᱤᱞ ᱠᱚ ᱢᱮᱱᱟᱜᱼᱟ ᱚᱸᱻ ᱪᱮᱫ ᱞᱮᱠᱟ ᱫᱟᱢ ᱢᱮᱱᱟᱜᱼᱟ ᱚᱸᱻ ᱦᱮᱸ ᱯᱚᱠᱳ ᱢᱳᱵᱟᱭᱤᱞ ᱢᱮᱱᱟᱜᱼᱟ ᱟᱨ ᱪᱮᱫᱞᱮᱠᱟ ᱚᱱᱟ ᱨᱮᱭᱟᱜ ᱤᱭᱟᱹ ᱠᱚ ᱦᱮᱸ ᱫᱚᱥ ᱠᱷᱚᱱᱟᱜ ᱪᱮᱛᱟᱱ ᱥᱮᱡ ᱚᱸᱻ ᱚᱸᱻ ᱦᱮᱸ ᱦᱮᱸ ᱚᱱᱟᱴᱟᱜ ᱤᱧ ᱠᱩᱥᱤ ᱠᱟᱫᱟ ᱛᱮᱦᱮᱧ ᱫᱚ ᱦᱟᱸᱜ ᱵᱟᱹᱧ ᱥᱮᱱᱚᱜᱼᱟ ᱥᱮᱱᱚᱜ ᱟᱹᱧ ᱦᱟᱸᱜ ᱩᱱ ᱨᱮᱧ ᱞᱟᱹᱭᱟᱢᱟ ᱚᱸᱻ ᱦᱮᱸ ᱦᱮᱸ ᱡᱚᱠᱷᱚᱱ ᱦᱟᱸᱜ ᱤᱧ ᱥᱮᱱᱚᱜᱼᱟ ᱩᱱ ᱦᱟᱸᱜ ᱤᱧ ᱯᱷᱳᱱ ᱠᱟᱛᱮ ᱤᱧ ᱞᱟᱹᱭᱟᱢᱟ ᱦᱮᱸᱛᱚ ᱦᱮᱸᱛᱚ ᱥᱮᱱᱚᱜ ᱤᱧ ᱦᱟᱸᱜ ᱯᱷᱳᱱ ᱠᱟᱛᱮ ᱤᱧ ᱞᱟᱹᱭᱟᱢᱟ ᱦᱮᱸ